ᱤᱧ ᱠᱩᱥᱤᱭᱟᱜᱼᱟ ᱥᱟᱱᱛᱟᱲ ᱟᱲᱟᱝ ᱪᱤᱠᱟᱹᱛᱮ ᱥᱟᱱᱛᱟᱲ ᱟᱲᱟᱝᱫᱚ ᱟᱞᱮᱭᱟᱜ ᱡᱟᱱᱟᱢ ᱟᱲᱟᱝ ᱠᱟᱱᱟ ᱟᱨ ᱥᱟᱱᱛᱟᱲ ᱟᱲᱟᱝᱜᱮ ᱡᱩᱫᱤᱢ ᱦᱤᱲᱤᱧᱟ ᱤᱱᱟᱹᱠᱷᱟᱱ ᱫᱤᱠᱩ ᱡᱟᱹᱛᱤᱦᱚᱸᱭ ᱞᱟᱸᱫᱟᱣᱟᱢᱟ ᱥᱟᱱᱛᱟᱲ ᱟᱲᱟᱝᱫᱚ ᱟᱞᱚᱢ ᱦᱤᱲᱤᱧᱟ ᱥᱮ ᱪᱤᱠᱟᱹᱛᱮ ᱥᱟᱱᱛᱟᱲ ᱦᱚᱯᱚᱱ ᱠᱟᱱᱟᱢ ᱥᱟᱱᱛᱟᱲᱛᱮ ᱨᱚᱲ ᱡᱩᱫᱤ ᱵᱟᱢ ᱨᱚᱲᱟ ᱚᱞᱦᱚᱸ ᱚᱞᱚᱜ ᱢᱮ ᱥᱟᱱᱛᱟᱲᱛᱮ ᱯᱟᱲᱦᱟᱣᱦᱚᱸ ᱯᱟᱲᱦᱟᱜ ᱢᱮ ᱥᱟᱱᱛᱟᱲᱛᱮ ᱚᱱᱠᱟᱜᱮ ᱡᱟᱦᱟᱸᱥᱮᱫᱜᱮᱢ ᱪᱟᱞᱟᱜᱼᱟ ᱵᱟᱡᱟᱨᱮᱢ ᱪᱟᱞᱟᱜ ᱥᱮ ᱵᱟᱝ ᱠᱟᱹᱢᱤᱢ ᱪᱟᱞᱟᱜ ᱱᱩᱠᱨᱤᱢ ᱪᱟᱞᱟᱜᱼᱟ ᱡᱟᱦᱟᱸᱛᱮᱜᱮᱢ ᱪᱟᱞᱟᱜᱼᱟ ᱡᱟᱦᱟᱸᱭ ᱦᱚᱲᱜᱮ ᱥᱟᱱᱛᱟᱲ ᱦᱚᱯᱚᱱ ᱠᱟᱱᱟᱭ ᱥᱟᱱᱛᱟᱲᱛᱮ ᱨᱚᱲᱟᱢᱟᱭ ᱚᱱᱟᱜᱮ ᱟᱹᱰᱤ ᱠᱩᱥᱤ ᱨᱟᱹᱥᱠᱟᱹ ᱵᱩᱡᱷᱟᱹᱜᱼᱟ ᱪᱤᱠᱟᱹᱛᱮ ᱥᱟᱱᱛᱟᱲ ᱦᱚᱯᱚᱱᱫᱚ ᱥᱟᱱᱛᱟᱲ ᱥᱟᱞᱟᱜ ᱮᱢ ᱧᱟᱯᱟᱢ ᱞᱮᱱᱠᱷᱟᱱ ᱟᱹᱰᱤ ᱨᱟᱹᱥᱠᱟᱹ ᱵᱩᱡᱷᱟᱹᱜᱼᱟ ᱟᱨ ᱥᱟᱱᱛᱟᱲᱛᱮᱢ ᱨᱚᱲᱞᱮ ᱮᱱᱟᱝᱜᱮ ᱡᱟᱦᱟᱸᱭ ᱦᱚᱲᱦᱚᱸᱭ ᱠᱚᱭᱚᱠᱧᱚᱜ ᱟᱢᱟ ᱪᱤᱠᱟᱹᱛᱮ ᱥᱟᱱᱛᱟᱲᱫᱚ ᱥᱟᱱᱛᱟᱲ ᱟᱲᱟᱝᱫᱚ ᱟᱵᱚᱣᱟᱜ ᱥᱟᱱᱛᱟᱲ ᱡᱟᱱᱟᱢ ᱟᱲᱟᱝ ᱠᱟᱱᱟ ᱥᱟᱱᱛᱟᱲ ᱟᱲᱟᱝᱫᱚ ᱟᱞᱚᱢ ᱦᱤᱲᱤᱧᱟ ᱟᱨ ᱟᱢᱟᱜ ᱡᱟᱱᱟᱢ ᱟᱲᱟᱝᱫᱚ ᱚᱱᱠᱟᱜᱮ ᱡᱤᱭᱟᱹᱲᱜᱮ ᱫᱚᱦᱚᱠᱟᱜ ᱢᱮ ᱪᱤᱠᱟᱹᱛᱮ ᱥᱟᱱᱛᱟᱲᱫᱚ ᱟᱵᱚᱣᱟᱜ ᱪᱤᱱᱦᱟᱹ ᱠᱟᱱᱟ ᱥᱟᱱᱛᱟᱲᱛᱮᱫᱚ ᱟᱵᱚᱜᱮᱵᱚ ᱨᱚᱲ ᱫᱟᱲᱮᱭᱟᱜᱼᱟ ᱟᱨ ᱮᱴᱟᱜ ᱡᱟᱹᱛᱤᱫᱚ ᱥᱟᱱᱛᱟᱲᱛᱮᱫᱚ ᱵᱟᱠᱚ ᱨᱚᱲᱠᱮᱭᱟ ᱪᱤᱠᱟᱹᱛᱮ ᱡᱟᱦᱟᱸᱨᱮᱜᱮᱢ ᱪᱟᱞᱟᱣ ᱞᱮᱱᱠᱷᱟᱱ ᱡᱟᱦᱟᱸᱞᱮᱠᱟ ᱟᱵᱚᱨᱮᱱ ᱢᱟᱪᱮᱫ ᱜᱚᱢᱠᱮᱠᱚ ᱩᱱᱠᱚᱠᱚ ᱥᱟᱞᱟᱜ ᱮᱢ ᱧᱟᱯᱟᱢ ᱞᱮᱱᱠᱷᱟᱱ ᱫᱤᱥᱚᱢ ᱯᱟᱨᱚᱢ ᱫᱤᱥᱚᱢᱮᱢ ᱥᱮᱱᱠᱚᱜᱼᱟ ᱚᱸᱰᱮᱦᱚᱸᱢ ᱧᱟᱯᱟᱢᱟ ᱤᱱᱟᱹᱠᱷᱟᱱᱢᱟᱢ ᱠᱩᱞᱤᱭᱮᱭᱟ ᱜᱚᱢᱠᱮ ᱟᱢᱫᱚ ᱚᱠᱟᱠᱷᱚᱱᱮᱢ ᱦᱮᱡ ᱟᱠᱟᱱᱟ ᱟᱡᱦᱚᱸ ᱛᱤᱱᱟᱹᱜ ᱨᱟᱹᱥᱠᱟᱹᱭ ᱟᱹᱭᱠᱟᱹᱣᱟ ᱚᱱᱠᱟᱜᱮ ᱡᱚᱛᱚᱦᱚᱲᱮᱢ ᱜᱟᱯᱟᱞ ᱢᱟᱨᱟᱣ ᱞᱮᱱᱠᱷᱟᱱ ᱠᱩᱥᱤ ᱨᱟᱹᱥᱠᱟᱹ ᱵᱩᱡᱷᱟᱹᱜᱼᱟ ᱚᱱᱟᱛᱮ ᱤᱧᱫᱚ ᱢᱤᱫ ᱥᱟᱱᱛᱟᱲ ᱦᱚᱲ ᱥᱟᱞᱟᱜ ᱨᱚᱯᱚᱲ ᱠᱟᱛᱮᱫ ᱫᱚ ᱟᱹᱰᱤ ᱨᱟᱹᱥᱠᱟᱹᱧ ᱟᱹᱭᱠᱟᱹᱣᱟ